ᱤᱧᱨᱮᱱ ᱠᱩᱥᱤᱭᱤᱡ ᱯᱟᱴᱷᱚᱠ ᱟᱨ ᱯᱟᱴᱷᱚᱠᱤᱭᱟᱹ ᱫᱚ ᱯᱨᱮᱢᱥᱤᱞᱟ ᱢᱩᱨᱢᱩ ᱟᱨ ᱥᱩᱵᱤᱛᱟ ᱦᱟᱸᱥᱫᱟᱜ ᱠᱟᱱᱟ ᱠᱤᱱ ᱟᱨ ᱩᱱᱠᱤᱱ ᱫᱚ ᱟᱹᱰᱤ ᱟᱸᱴᱤᱧ ᱠᱩᱥᱤᱭᱟᱠᱤᱱᱟᱹ ᱪᱮᱫᱟᱜ ᱡᱮ ᱩᱱᱠᱤᱱ ᱫᱚ ᱤᱧ ᱟᱹᱰᱤ ᱠᱷᱚᱡ ᱠᱤᱱ ᱵᱟᱧᱪᱟᱣ ᱠᱟᱹᱫᱤᱧᱟ ᱨᱩᱣᱟᱹ ᱠᱷᱚᱡ ᱥᱮ ᱩᱱᱠᱤᱱᱟᱜ ᱵᱮᱣᱦᱟᱨ ᱦᱚᱸ ᱟᱹᱰᱤ ᱢᱚᱡᱽ ᱜᱮᱛᱟ ᱠᱤᱱᱟ ᱪᱚᱞᱚᱱ ᱠᱚ ᱟᱹᱰᱤ ᱠᱟᱡᱟᱠ ᱤᱧ ᱠᱩᱥᱤᱭᱟᱠᱟᱜ ᱛᱟᱹᱠᱤᱱᱟ ᱤᱧᱫᱚ ᱨᱩᱣᱟᱹ ᱦᱟᱹᱥᱩ ᱥᱚᱢᱚᱭ ᱠᱤᱱ ᱜᱚᱲᱚ ᱤᱧᱟᱹ ᱟᱨ ᱟᱨ ᱡᱟᱦᱟᱱᱟᱜ ᱜᱮ ᱤᱧᱴᱷᱮᱱ ᱵᱟᱝ ᱛᱟᱦᱮᱱᱟ ᱚᱱᱟ ᱦᱚᱸᱠᱤᱱ ᱮᱢᱟᱣᱤᱧᱟ ᱟᱨ ᱚᱠᱟ ᱦᱤᱞᱳᱜ ᱟᱹᱠᱤᱱ ᱴᱷᱮᱱ ᱵᱟᱝ ᱛᱟᱦᱮᱱᱟ ᱤᱧᱦᱚᱸ ᱩᱱᱠᱤᱱᱤᱧ ᱮᱢᱟ ᱠᱤᱱᱟᱹ ᱟᱨ ᱚᱱᱠᱟ ᱤᱭᱟᱹᱛᱮ ᱤᱧᱦᱚᱸ ᱠᱟᱡᱟᱠ ᱠᱤᱱ ᱫᱟᱭᱟ ᱤᱧᱟ ᱟᱨ ᱥᱮ ᱟᱹᱠᱤᱱ ᱦᱚᱸ ᱠᱟᱡᱟᱠ ᱤᱧ ᱫᱟᱭᱟ ᱟᱹᱠᱤᱱᱟ ᱡᱚᱛᱚ ᱦᱚᱲᱞᱮ ᱫᱟᱭᱟ ᱡᱚᱱᱟᱜᱼᱟ ᱟᱨ ᱢᱚᱡᱽ ᱜᱮᱞᱮ ᱛᱟᱦᱮᱱᱟ ᱡᱟᱦᱟᱸ ᱞᱮᱠᱟ ᱵᱟᱞᱮ ᱡᱷᱚᱜᱽᱲᱟᱜᱼᱟ ᱟᱨ ᱢᱚᱡᱽᱜᱮ ᱢᱚᱡᱽ ᱜᱮᱞᱮ ᱛᱟᱦᱮᱱᱟ ᱟᱞᱮ ᱟᱞᱮᱭᱟᱜ ᱟᱞᱮ ᱵᱚᱞᱮ ᱜᱟᱛᱮ ᱠᱩᱲᱤ ᱢᱚᱡᱽ ᱜᱮᱞᱮ ᱛᱟᱦᱮᱱᱟ ᱟᱨ ᱵᱟᱞᱮ ᱡᱷᱚᱜᱽᱲᱟ ᱵᱟᱲᱟᱜᱼᱟ ᱟᱨ ᱫᱩᱠᱷ ᱥᱩᱠᱷ ᱨᱮ ᱡᱚᱛᱚ ᱦᱚᱲᱞᱮ ᱜᱚᱲᱚ ᱡᱚᱱᱟᱜᱼᱟ ᱱᱤᱭᱟᱹ ᱤᱭᱟᱹᱛᱮ ᱤᱧᱫᱚ ᱱᱩᱠᱤᱱ ᱠᱟᱡᱟᱠ ᱤᱧ ᱠᱩᱥᱤ ᱟᱹᱠᱤᱱᱟ